ᱤᱧ ᱢᱤᱫᱴᱟᱝ ᱵᱤᱥᱮᱥ ᱪᱮᱞᱮᱧᱡᱤᱧ ᱠᱟ ᱢᱤ ᱦᱚᱪᱚ ᱞᱮᱫᱟ ᱡᱟᱦᱟᱸ ᱫᱚ ᱯᱨᱚᱛᱷᱚᱢ ᱨᱮ ᱮᱢᱯᱤᱞ ᱥᱮᱥᱤ ᱚᱭᱮᱞ ᱥᱮᱱ ᱥᱮᱱᱤᱧᱟ ᱵᱮᱵᱥᱟᱧ ᱥᱩᱨᱩ ᱞᱮᱫᱟ ᱚᱱᱟ ᱵᱮᱵᱥᱟ ᱯᱨᱚᱛᱷᱚᱢ ᱥᱮᱡ ᱫᱚ ᱵᱟᱝ ᱪᱟᱞᱟᱜ ᱠᱟᱱ ᱛᱤᱧ ᱛᱟᱦᱮᱸᱜ ᱛᱮ ᱟ ᱰᱤ ᱪᱮᱞᱮᱧᱡᱤᱝ ᱜᱮ ᱛᱟᱦᱮᱸᱠᱟᱱᱟ ᱡᱮᱢᱚᱱ ᱯᱨᱚᱛᱷᱚᱢ ᱥᱮᱡ ᱤᱧ ᱫᱚ ᱚᱲᱟᱜ ᱨᱮᱱ ᱦᱚᱲ ᱥᱮ ᱮᱢᱱᱤ ᱠᱳᱢᱯᱟᱱᱤ ᱠᱚ ᱠᱷᱚᱱ ᱦᱚᱸ ᱩᱱᱟᱹᱜ ᱥᱟᱯᱚᱴ ᱵᱟᱹᱧ ᱧᱟᱢ ᱠᱟᱜ ᱠᱟᱱ ᱛᱟᱦᱮᱱᱛᱮ ᱯᱚᱨᱮ ᱤᱧ ᱡᱚᱠᱷᱚᱱᱤᱧ ᱵᱮᱵᱥᱟᱜᱼᱟ ᱦᱚᱲ ᱴᱷᱮᱡ ᱯᱨᱚᱪᱟᱨ ᱠᱟᱛᱮ ᱡᱚᱠᱷᱚᱱ ᱵᱮᱵᱥᱟ ᱵᱟᱲᱦᱟᱣᱮᱱ ᱛᱤᱧᱟ ᱛᱚᱠᱷᱚᱱ ᱤᱧ ᱚᱱᱟ ᱠᱳᱢᱯᱟᱱᱤ ᱠᱷᱚᱱ ᱟ ᱰᱤ ᱟᱭᱢᱟ ᱥᱚᱢᱢᱟᱱᱤᱧ ᱧᱟᱢ ᱞᱮᱫᱟ ᱡᱟᱦᱟᱸᱞᱮᱠᱟ ᱛᱮ ᱱᱤᱭᱟᱹ ᱥᱚᱢᱢᱟᱱ ᱟᱭᱢᱟᱧ ᱧᱟᱢ ᱞᱮᱫᱟ ᱚᱱᱟ ᱥᱚᱢᱢᱟᱱ ᱵᱟᱠᱷᱨᱟᱛᱮ ᱤᱧ ᱢᱤᱫ ᱫᱤᱱ ᱠᱤᱪᱨᱤᱪ ᱤᱧ ᱧᱟᱢ ᱞᱮᱫᱟ ᱟᱪᱪᱷᱟ ᱤᱧ ᱢᱟ ᱠᱤᱪᱨᱤᱪ ᱧᱟᱢ ᱠᱟᱛᱮ ᱮᱛᱚ ᱠᱩᱥᱤᱧ ᱵᱩᱡᱷᱟᱹᱣ ᱞᱮᱫᱟ ᱡᱟᱦᱟᱸ ᱠᱩᱞᱤ ᱟᱹᱛᱩᱜᱼᱟ ᱢᱟᱱᱮ ᱚᱱᱟ ᱠᱩᱥᱤ ᱛᱮ ᱢᱮᱫ ᱫᱟᱜ ᱡᱚᱨᱚ ᱞᱮᱱ ᱛᱤᱧᱟᱹ